ᱱᱤᱛᱚᱝ ᱯᱟᱦᱟᱲᱤ ᱮᱞᱟᱠᱟ ᱨᱮ ᱫᱟᱬᱟᱱ ᱤᱧ ᱪᱟᱞᱟᱣ ᱞᱮᱱᱟ ᱚᱱᱟ ᱫᱟᱬᱟᱱ ᱚᱠᱛᱮ ᱨᱮᱜᱮ ᱢᱤᱫᱴᱮᱡ ᱥᱚᱢᱚᱥᱥᱟ ᱜᱷᱚᱴᱟᱣ ᱞᱮᱱᱟ ᱡᱟᱦᱟᱸ ᱫᱚ ᱡᱚᱢ ᱨᱮᱱᱟᱜ ᱥᱚᱢᱚᱥᱥᱟ ᱥᱮ ᱜᱟᱹᱰᱤ ᱵᱟᱝ ᱧᱟᱢᱚᱜ ᱨᱮᱱᱟᱜ ᱥᱚᱢᱚᱥᱥᱟ ᱟᱨ ᱱᱚᱣᱟ ᱠᱚ ᱥᱚᱢᱚᱥᱥᱟ ᱤᱫᱤ ᱠᱟᱛᱮᱜ ᱜᱮ ᱟᱨ ᱯᱷᱮᱥᱵᱩᱠ ᱤᱱᱥᱴᱟᱜᱨᱟᱢ ᱥᱚᱥᱟᱞ ᱢᱤᱰᱤᱭᱟ ᱥᱮ ᱦᱳᱴᱟᱥᱮᱯ ᱠᱚᱨᱮᱜ ᱯᱳᱥᱴ ᱠᱟᱛᱮᱜ ᱤᱧ ᱞᱟᱹᱭ ᱞᱮᱫᱟ ᱡᱮ ᱱᱚᱣᱟᱠᱚ ᱥᱚᱢᱚᱥᱥᱟ ᱪᱤᱠᱟᱛᱮ ᱥᱚᱢᱟᱫᱷᱟᱱᱚᱜᱼᱟ ᱱᱚᱣᱟ ᱛᱟᱞᱟᱛᱮ ᱫᱤᱥᱚᱢ ᱦᱚᱲᱤᱧ ᱵᱟᱲᱟᱭ ᱦᱚᱪᱚ ᱞᱮᱜ ᱠᱚᱣᱟ